ᱦᱮᱸ ᱚᱻ ᱚᱱᱟ ᱦᱮᱸ ᱢᱮᱱᱟᱜ ᱜᱮᱭᱟ ᱚᱱᱟ ᱪᱤᱠᱤᱥᱥᱟ ᱠᱚᱨᱮ ᱫᱚ ᱵᱟᱝ ᱞᱟᱜᱟᱜ ᱠᱟᱱᱟ ᱱᱤᱭᱟᱹ ᱠᱚᱫᱚ ᱯᱷᱨᱤ ᱛᱮᱜᱮᱞᱮ ᱪᱤᱠᱤᱥᱥᱟᱭᱮᱫ ᱠᱚᱣᱟ ᱦᱮᱸ ᱚᱱᱟ ᱠᱚᱦᱚᱸ ᱡᱮ ᱱᱚᱰᱮ ᱱᱟᱜ ᱜᱟᱹᱰᱤ ᱜᱮ ᱯᱷᱨᱤ ᱚᱱᱟ ᱛᱮᱜᱮ ᱠᱚ ᱨᱩᱜᱤ ᱠᱚᱠᱚ ᱤᱫᱤ ᱟᱹᱜᱩ ᱵᱟᱲᱟᱭᱮᱫ ᱠᱚᱣᱟ ᱚᱱᱟ ᱠᱚᱦᱚᱸ ᱯᱷᱨᱤ ᱛᱮᱜᱮ ᱦᱩᱭᱩᱜᱚᱜ ᱠᱟᱱᱟ ᱡᱚᱛᱯ ᱜᱮ ᱪᱤᱠᱤᱥᱥᱟ ᱪᱷᱩᱵᱤ ᱟᱨ ᱤᱭᱟᱹ ᱠᱚ ᱡᱚᱛᱚ ᱜᱮ ᱟᱪᱷᱟ ᱴᱷᱤᱠ ᱜᱮᱭᱟ